ᱤᱧ ᱡᱩᱫᱤ ᱮᱴᱟᱜ ᱫᱤᱥᱚᱢ ᱨᱮ ᱫᱟᱬᱟ ᱨᱮᱭᱟᱜ ᱫᱟᱣ ᱤᱧ ᱧᱟᱢᱟ ᱛᱚᱵᱮ ᱱᱚᱣᱟ ᱫᱤᱥᱚᱢ ᱨᱮᱭᱟᱜ ᱧᱩᱛᱩᱢ ᱫᱚ ᱦᱩᱭᱩᱜ ᱠᱟᱱᱟ ᱟᱢᱮᱨᱤᱠᱟ ᱪᱮᱫᱟᱜ ᱥᱮ ᱤᱧᱟᱹᱜ ᱵᱟᱰᱟᱭ ᱞᱮᱠᱟᱛᱮ ᱥᱮ ᱟᱭ ᱩᱢᱟᱹᱱ ᱞᱮᱠᱟᱛᱮ ᱱᱚᱣᱟ ᱫᱤᱥᱚᱢ ᱨᱮᱫᱚ ᱥᱟᱱᱟᱢ ᱞᱮᱠᱟᱱᱟᱜ ᱧᱮᱞ ᱡᱚᱝ ᱥᱮ ᱫᱟᱲᱟᱱ ᱞᱟᱹᱜᱤᱫ ᱚᱱᱠᱟᱱᱟᱜ ᱴᱚᱴᱷᱟ ᱠᱚ ᱢᱮᱱᱟᱜ ᱟᱠᱟᱫᱟ ᱡᱟᱦᱟᱸ ᱠᱚᱫᱚ ᱤᱧ ᱠᱩᱥᱤᱭᱟᱜᱼᱟ ᱡᱮᱞᱮᱠᱟ ᱤᱧ ᱧᱮᱞ ᱥᱟᱱᱟ ᱱᱟᱜᱟᱨ ᱨᱮᱭᱟᱜ ᱧᱩᱛᱩᱢ ᱥᱮ ᱴᱷᱟᱣ ᱫᱚ ᱦᱩᱭᱩᱜ ᱠᱟᱱᱟ ᱪᱤᱠᱟᱜᱳ ᱯᱷᱨᱟᱱᱥᱮᱥᱠᱳ ᱱᱤᱭᱩᱭᱟᱨᱠ ᱱᱚᱝᱠᱟ ᱜᱮ ᱟᱨᱦᱚᱸ ᱱᱟᱜᱟᱨ ᱢᱮᱱᱟᱜ ᱟᱠᱟᱫᱟ ᱡᱟᱦᱟᱸ ᱠᱚᱨᱮ ᱤᱧ ᱫᱟᱬᱟ ᱨᱮᱱᱟᱜ ᱤᱪᱪᱷᱟᱹ ᱥᱮ ᱥᱟᱱᱟ ᱢᱮᱱᱟᱜ ᱛᱤᱧᱟᱹ ᱱᱚᱣᱟ ᱠᱷᱟᱹᱛᱤᱨ ᱤᱧ ᱟᱹᱢᱤᱨᱤᱠᱟ ᱫᱤᱥᱚᱢ ᱫᱚ ᱟᱹᱰᱤ ᱡᱳᱨᱤᱧ ᱠᱷᱩᱥᱤᱭᱟᱜᱼᱟ